ᱦᱮᱸ ᱚᱲᱟᱜ ᱨᱮ ᱡᱤᱵᱽᱼᱡᱤᱭᱟᱹᱞᱤ ᱟᱹᱥᱩᱞ ᱞᱮᱠᱟᱱ ᱠᱚ ᱪᱤᱞᱤ ᱢᱮᱨᱚᱢ ᱢᱮᱨᱚᱢ ᱡᱮᱢᱚᱱᱤᱧ ᱟᱹᱥᱩᱞ ᱠᱟᱜ ᱠᱚᱣᱟ ᱛᱚ ᱯᱟᱞᱦᱟᱧ ᱟᱹᱜᱩ ᱟᱠᱚᱣᱟ ᱯᱟᱞᱦᱟ ᱠᱚᱜᱮᱧ ᱠᱷᱟᱣᱟᱣ ᱠᱚᱣᱟ ᱯᱟᱞᱦᱟ ᱠᱷᱟᱣᱟᱣ ᱠᱟᱛᱮ ᱮᱨᱯᱚᱨᱮᱧ ᱟᱲᱟᱜ ᱠᱚᱣᱟ ᱢᱤᱫ ᱜᱷᱟᱹᱲᱤᱡ ᱫᱚᱧ ᱟᱹᱛᱤᱧ ᱠᱚᱣᱟ ᱟᱨ ᱥᱮᱨᱣᱟ ᱨᱮᱭᱟᱜ ᱠᱟᱛᱷᱟ ᱠᱚᱦᱚᱸ ᱡᱮᱢᱚᱱ ᱟᱛᱳ ᱨᱮᱱ ᱩᱱᱠᱩ ᱦᱟᱯᱲᱟ ᱦᱟᱯᱲᱟᱢ ᱠᱚ ᱫᱩᱫᱩᱜᱚ ᱛᱟᱠᱚ ᱴᱷᱮᱱ ᱠᱷᱚᱱ ᱜᱮ ᱱᱚᱣᱟ ᱥᱮᱨᱣᱟ ᱨᱮᱱᱟᱜ ᱠᱟᱛᱷᱟ ᱠᱚᱦᱚᱸᱧ ᱵᱟᱲᱟᱭᱟ ᱥᱮᱨᱣᱟ ᱨᱮ ᱱᱤᱝᱠᱟᱹ ᱠᱚ ᱜᱟᱞᱢᱟᱨᱟᱣ ᱮᱜ ᱛᱟᱦᱮᱸᱜ ᱱᱤᱝᱠᱟᱹ ᱠᱚ ᱤᱭᱟᱹᱭᱮᱜ ᱛᱟᱦᱮᱱᱟ ᱤᱧ ᱥᱮᱨᱣᱟ ᱵᱟᱲᱟᱭ ᱜᱮᱭᱟ ᱵᱟᱲᱟᱭ ᱦᱟᱲᱟᱢ ᱠᱚᱴᱷᱮᱡ ᱜᱮ ᱥᱮᱬᱟ ᱠᱟᱛᱷᱟ ᱠᱚ ᱵᱟᱲᱟᱭᱟ